ᱟᱪᱪᱷᱟ ᱛᱟᱦᱚᱞᱮ ᱤᱧᱫᱚ ᱢᱤᱫᱵᱟᱨ ᱮᱱᱮᱡ ᱥᱮᱨᱮᱧ ᱤᱫᱤ ᱠᱟᱛᱮ ᱤᱧ ᱞᱟᱹᱭ ᱡᱚᱝᱫᱟ ᱮᱱᱮᱡ ᱥᱮᱨᱮᱧ ᱫᱚ ᱱᱚᱝᱠᱟᱱᱟᱜ ᱡᱤᱱᱤᱥ ᱠᱟᱱᱟ ᱡᱮ ᱠᱳᱱᱳ ᱡᱤᱱᱤᱥᱜᱮ ᱨᱟᱹᱥᱠᱟᱹ ᱞᱮᱠᱷᱟᱱ ᱫᱚ ᱫᱩ ᱫᱩᱨᱟᱱᱛᱚ ᱢᱟᱱᱮ ᱟᱢᱟᱜ ᱞᱟᱸᱜᱟ ᱛᱷᱟᱠᱟ ᱠᱚ ᱢᱟᱱᱮᱢ ᱫᱮᱭᱟ ᱠᱟᱜᱼᱟᱟ ᱟᱨ ᱮᱱᱮᱡ ᱥᱮᱨᱮᱧ ᱫᱚ ᱱᱤᱝᱠᱟᱹᱱᱟᱜ ᱠᱟᱱᱟ ᱟᱹᱰᱤ ᱥᱮᱫᱟᱭ ᱯᱩᱨᱩᱥ ᱠᱷᱚᱱᱜᱮ ᱢᱮᱱᱟᱜ ᱠᱟᱜ ᱛᱟᱵᱚᱱᱟ ᱦᱮᱸ ᱚᱱᱟᱛᱮ ᱟᱵᱚᱫᱚ ᱥᱤᱸᱜᱟᱹᱲ ᱛᱚᱨᱟᱨᱮ ᱞᱟᱸᱜᱽᱲᱮ ᱵᱚᱱ ᱮᱱᱮᱡᱼᱟ ᱢᱟᱱᱮ ᱞᱟᱸᱜᱽᱲᱮ ᱮᱱᱮᱡ ᱫᱚ ᱪᱮᱫ ᱠᱟᱱᱟ ᱠᱟᱨᱚᱱ ᱫᱚ ᱠᱟᱛᱷᱟ ᱰᱚ ᱱᱤᱝᱠᱟᱹᱭᱮᱱᱟ ᱚᱱᱮ ᱡᱮ ᱞᱟᱸᱜᱟ ᱠᱟᱱᱟᱢ ᱡᱟᱦᱟᱸ ᱠᱷᱚᱱ ᱜᱮᱢ ᱦᱮᱡ ᱮᱱ ᱵᱤᱨ ᱵᱟᱡᱟᱨ ᱠᱷᱚᱱᱟᱜ ᱡᱟᱦᱟᱸ ᱠᱷᱚᱱᱟᱜ ᱜᱮᱢ ᱦᱮᱡ ᱮᱱᱟ ᱟᱨ ᱠᱟᱹᱴᱤᱡ ᱡᱩᱫᱤ ᱞᱟᱜᱽᱲᱮᱢ ᱮᱱᱮᱡ ᱵᱟᱲᱟ ᱟᱫᱟ ᱥᱮ ᱟᱪᱪᱷᱟ ᱢᱚᱡᱽ ᱜᱮᱢ ᱵᱩᱡᱽ ᱠᱮᱜ ᱜᱮ ᱦᱮᱸ ᱦᱚᱜᱼᱚᱭᱱᱟ ᱛᱮᱦᱟᱸᱜ ᱢᱚᱱᱮ ᱠᱟᱜ ᱢᱮ ᱞᱟᱜᱽᱲᱮ ᱫᱚᱵᱚᱱ ᱮᱱᱮᱡᱼᱟ ᱛᱚ ᱚᱱᱟᱛᱮ ᱤᱧ ᱫᱩᱧ ᱞᱟᱹᱭᱟ ᱞᱟᱜᱽᱲᱮ ᱮᱱᱮᱡ ᱫᱚ ᱟᱹᱰᱤᱜᱤᱧ ᱠᱩᱥᱤᱭᱟᱜᱼᱟ ᱱᱚᱜᱼᱚᱭ ᱡᱮ ᱡᱟᱦᱟᱸ ᱛᱤᱱᱟᱹᱜ ᱜᱤᱛᱤᱡ ᱠᱟᱱᱟᱢ ᱪᱤᱱᱛᱟᱹᱭᱮᱫᱟ ᱟᱜ ᱠᱟᱹᱴᱤᱡ ᱮᱢ ᱨᱩ ᱵᱟᱲᱟ ᱜᱚᱫᱼᱟ ᱥᱮ ᱟᱹᱰᱤ ᱢᱚᱡᱽ ᱮᱢ ᱵᱩᱡᱽ ᱜᱚᱫᱟ ᱮᱠᱫᱚᱢ ᱫᱚᱢᱮ ᱪᱮᱦᱨᱟᱜᱮ ᱟᱹᱭᱠᱟᱹᱣ ᱜᱚᱫᱚᱜᱼᱟ ᱚᱱᱟᱛᱤᱧ ᱢᱮᱱᱟ ᱞᱟᱜᱽᱲᱮ ᱮᱱᱮᱡ ᱫᱚ ᱟᱹᱰᱤᱧ ᱠᱩᱥᱤᱭᱟᱜ ᱜᱮᱭᱟ ᱤᱧᱫᱚ ᱦᱮᱸ ᱛᱚ ᱱᱚᱜᱼᱚᱭᱱᱟ ᱜᱮ ᱤᱧᱟᱹᱜ ᱢᱮᱱ ᱛᱮᱱᱟᱜ ᱫᱚ ᱴᱷᱤᱠᱟᱹᱱ ᱜᱮᱭᱟ ᱛᱟᱦᱚᱞᱮ ᱢᱩᱪᱟᱹᱫ ᱠᱟᱜ ᱠᱟᱹᱱᱟᱹᱧ ᱮᱱᱮᱡ ᱥᱮᱨᱮᱧ ᱤᱫᱤ ᱠᱟᱛᱮ ᱫᱚ